ᱦᱮᱸ ᱤᱧᱫᱚ ᱡᱟᱣᱜᱮ ᱠᱟᱹᱦᱱᱤ ᱚᱱᱚᱬᱦᱮᱸ ᱜᱟᱢ ᱠᱩᱫᱩᱢ ᱱᱚᱣᱟᱠᱚ ᱚᱞ ᱫᱚ ᱡᱟᱣᱜᱮᱧ ᱨᱤᱠᱟᱹ ᱤᱫᱤᱭᱮᱫ ᱜᱮᱭᱟ ᱤᱧᱫᱚ ᱠᱷᱚᱥᱲᱟ ᱞᱮᱠᱟᱛᱮ ᱚᱠᱟᱴᱟᱜ ᱚᱞᱚᱜᱼᱟ ᱚᱱᱟᱫᱚ ᱢᱤᱫ ᱫᱷᱟᱣ ᱜᱤᱧ ᱚᱞᱟ ᱤᱱᱟᱹ ᱛᱟᱭᱚᱢ ᱦᱚᱭᱛᱳ ᱥᱩᱫᱷᱨᱟᱹᱣ ᱨᱮᱭᱟᱜ ᱡᱟᱹᱨᱩᱲ ᱢᱮᱱᱟᱜᱼᱟ ᱥᱩᱫᱷᱨᱟᱹᱣ ᱠᱟᱛᱮᱫ ᱚᱱᱟᱫᱚ ᱟᱨᱦᱚᱸ ᱚᱞ ᱟᱹᱨᱩᱭᱟ ᱟᱨ ᱱᱚᱣᱟ ᱠᱚ ᱚᱞ ᱵᱮᱞ ᱨᱮᱫᱚ ᱞᱟᱹᱠᱛᱤ ᱢᱮᱱᱟᱜᱼᱟ ᱡᱮ ᱟᱵᱚ ᱨᱮᱱ ᱯᱩᱨᱩᱫᱷᱩᱞ ᱠᱚ ᱥᱮ ᱜᱟᱹᱠᱷᱩᱲᱤᱭᱟᱹ ᱠᱚ ᱥᱮ ᱯᱩᱨᱠᱷᱟᱹ ᱠᱚ ᱚᱠᱚᱭ ᱠᱚ ᱢᱮᱛᱟ ᱠᱚ ᱠᱟᱱ ᱩᱱᱠᱩᱣᱟᱜ ᱜᱚᱲᱚ ᱜᱚᱯᱲᱚ ᱥᱮ ᱩᱱᱠᱩᱣᱟᱜ ᱯᱚᱨᱟᱢᱚᱨᱥᱚ ᱦᱟᱛᱟᱣ ᱫᱚ ᱞᱟᱹᱠᱛᱤ ᱢᱮᱱᱟᱜᱼᱟ